ᱱᱟᱴ ᱵᱟᱝ ᱵᱷᱟᱹᱜᱤᱭᱟ ᱱᱟᱴ ᱵᱚᱞᱴᱩ ᱟᱞᱮ ᱚᱲᱟᱜ ᱨᱮ ᱧᱩᱨ ᱢᱮᱱᱟᱜᱼᱟ ᱢᱟᱱᱮ ᱱᱟᱴ ᱵᱚᱞᱴᱩ ᱢᱮᱛᱟᱜ ᱫᱚ ᱮᱠᱫᱚᱢ ᱜᱮ ᱵᱟᱝ ᱵᱷᱟᱹᱞᱤᱭᱟ ᱥᱟᱭᱠᱮᱞ ᱨᱮᱭᱟᱜ ᱱᱟᱴ ᱢᱤᱥᱤᱱ ᱨᱮᱭᱟᱜ ᱱᱟᱴ ᱠᱤᱝᱵᱟ ᱜᱟᱹᱲᱤ ᱨᱮᱭᱟᱜ ᱱᱟᱴ ᱠᱚ ᱡᱚᱛᱚ ᱧᱩᱨ ᱢᱮᱱᱟᱜᱼᱟ ᱢᱟᱱᱮ ᱱᱟᱴ ᱵᱚᱞᱴᱩ ᱵᱟᱝᱜᱮ ᱵᱷᱟᱹᱜᱤᱭᱟ ᱡᱚᱛᱚ ᱨᱮᱭᱟᱜ ᱱᱟᱴ ᱧᱩᱨ ᱜᱤᱲᱤ ᱢᱮᱱᱟᱜᱼᱟ ᱚᱛᱨᱮ ᱠᱤᱝᱵᱟ ᱚᱱᱟ ᱨᱟᱪᱟ ᱠᱚᱨᱮ ᱤᱭᱟᱹ ᱢᱟᱱᱮ ᱢᱟᱹᱞᱪᱷᱟ ᱮᱠᱮᱵᱟᱨᱮ ᱢᱟᱹᱞᱪᱷᱟᱹ ᱠᱟᱛᱮ ᱪᱟᱵᱟ ᱩᱛᱟᱹᱨ ᱟᱠᱟᱱᱟ ᱟᱨ ᱪᱮᱫ ᱢᱤᱫᱴᱟᱝ ᱦᱚᱸ ᱪᱮᱫ ᱤᱧ ᱞᱟᱹᱭᱟᱢᱟ ᱱᱟᱴ ᱵᱚᱞᱴᱩ ᱛᱮᱫ ᱫᱚ ᱵᱟᱝᱜᱮ ᱵᱷᱟᱹᱜᱤᱭᱟ ᱡᱟᱦᱟᱸ ᱨᱮᱜᱮ ᱧᱩᱨ ᱛᱟᱦᱮᱱᱟ ᱱᱟᱴ ᱦᱚᱸ ᱵᱚᱞᱴᱩ ᱦᱚᱸ ᱢᱚᱛᱞᱚᱵ

ᱜᱟᱹᱰᱤ ᱨᱮᱭᱟᱜ ᱦᱚᱸ ᱟᱹᱲᱤᱡ ᱜᱮ ᱛᱟᱦᱮᱱᱟ ᱵᱟᱹᱲᱤᱡ ᱢᱮᱱᱟᱜᱼᱟ ᱱᱟᱴ ᱠᱚ ᱵᱚᱞᱴᱩ ᱠᱚ ᱱᱟᱴ ᱮᱢᱟᱱ ᱠᱚ ᱱᱚᱛᱮ ᱚᱱᱠᱟᱛᱮ ᱵᱟᱹᱲᱤᱡ ᱵᱟᱲᱟ ᱟᱠᱟᱱᱟ ᱢᱟᱱᱮ ᱱᱟᱴ ᱵᱚᱞᱴᱩ ᱱᱤᱛᱳᱜ ᱫᱚ ᱵᱟᱝᱜᱮ ᱵᱷᱟᱹᱜᱤᱭᱟ